ᱟᱵᱚ ᱩᱛᱛᱚᱨ ᱫᱤᱱᱟᱡᱽᱯᱩᱨ ᱥᱟᱱᱛᱟᱲ ᱵᱚᱭᱦᱟ ᱠᱚ ᱟᱹᱰᱤ ᱜᱟᱱ ᱜᱮ ᱢᱮᱱᱟᱜ ᱵᱚᱱᱟ ᱟᱹᱰᱤ ᱜᱟᱱ ᱜᱮ ᱚᱞᱚᱜ ᱯᱟᱲᱦᱟᱜ ᱠᱚ ᱢᱮᱱᱟᱜ ᱵᱚᱱᱟ ᱛᱚ ᱱᱩᱠᱨᱤ ᱪᱟᱹᱠᱨᱤ ᱫᱚ ᱵᱟᱹᱱᱩᱜ ᱠᱟᱜᱼᱟ ᱛᱚ ᱟᱵᱚ ᱥᱟᱱᱛᱟᱲ ᱵᱚᱭᱦᱟ ᱪᱮᱫᱟᱜ ᱱᱩᱠᱨᱤ ᱪᱟᱹᱠᱨᱤ ᱤᱱᱟᱹᱜ ᱰᱷᱮᱨ ᱯᱟᱲᱦᱟᱣ ᱠᱟᱛᱮᱫ ᱟᱵᱚ ᱨᱮᱱ ᱥᱚᱨᱠᱟᱨ ᱪᱟᱹᱠᱨᱤ ᱵᱟᱭ ᱮᱢᱟᱣᱟᱵᱚᱱ ᱠᱟᱱᱟ ᱟᱵᱚ ᱱᱤᱭᱟᱹ ᱠᱷᱟᱹᱛᱤᱨ ᱛᱮ ᱢᱚᱱ ᱟᱹᱰᱤ ᱫᱩᱠ ᱢᱟᱱᱮ ᱚᱠᱚᱭ ᱠᱚ ᱟᱭᱮ ᱵᱤᱭᱮ ᱠᱚᱢᱯᱞᱤᱴ ᱠᱟᱛᱮᱫ ᱠᱚ ᱫᱩᱲᱩᱵ ᱟᱠᱟᱱᱟ ᱩᱝᱠᱩᱣᱟᱜ ᱢᱚᱱ ᱫᱚ ᱟᱹᱰᱤ ᱟᱯᱥᱳᱥ ᱜᱮ ᱦᱮᱱᱟᱜᱼᱟ ᱪᱮᱫᱟᱜ ᱥᱮ ᱟᱨᱦᱚᱸ ᱮᱴᱟᱜ ᱮᱴᱟᱜ ᱡᱟᱹᱛ ᱠᱚ ᱦᱮᱱᱟᱜ ᱠᱚᱣᱟ ᱩᱝᱠᱩ ᱫᱚ ᱵᱮᱼᱯᱟᱲᱦᱟᱣ ᱛᱮ ᱥᱟᱨᱴᱤᱯᱷᱤᱠᱮᱴ ᱩᱰᱩᱠ ᱠᱟᱛᱮᱫ ᱪᱟᱹᱠᱨᱤ ᱠᱚ ᱧᱟᱢᱫᱟ ᱟᱨ ᱟᱵᱚ ᱥᱟᱱᱛᱟᱲ ᱵᱚᱭᱦᱟ ᱮᱲᱮ ᱠᱟᱛᱷᱟ ᱨᱚᱲ ᱵᱟᱹᱱᱩᱜ ᱠᱟᱨᱚᱱ ᱛᱮ ᱫᱩᱲᱩᱵ ᱦᱮᱱᱟᱜ ᱠᱚᱣᱟ ᱛᱚ ᱩᱝᱠᱩ ᱟᱹᱰᱤ ᱪᱤᱱᱛᱟᱹ ᱨᱮ ᱦᱮᱱᱟᱜ ᱠᱚᱣᱟ ᱟᱫᱚᱧ ᱢᱮᱱᱟ ᱱᱚᱝᱠᱟ ᱫᱚ ᱪᱮᱫᱟᱜ ᱦᱩᱭᱩᱜᱚᱜᱼᱟ ᱪᱮᱫᱟᱜ ᱥᱮ ᱟᱵᱚ ᱜᱟᱱ ᱟᱵᱚ ᱟᱹᱰᱤ ᱜᱟᱱ ᱥᱟᱱᱛᱟᱲ ᱵᱚᱭᱦᱟ ᱜᱮ ᱯᱟᱲᱦᱟᱜ ᱦᱚᱲ ᱦᱮᱱᱟᱜ ᱠᱚᱣᱟ ᱛᱚ ᱩᱝᱠᱩ ᱩᱱᱟᱹᱜ ᱰᱷᱮᱨ ᱯᱟᱲᱦᱟᱣ ᱠᱟᱛᱮᱫ ᱢᱚᱱ ᱜᱩᱱᱟᱹᱱᱚᱜ ᱠᱟᱱ ᱛᱟᱠᱚᱣᱟ ᱡᱮ ᱤᱧ ᱢᱟ ᱩᱱᱟᱹᱜ ᱰᱷᱮᱨᱤᱧ ᱯᱟᱲᱦᱟᱣ ᱠᱟᱱ ᱯᱟᱲᱦᱟᱣ ᱠᱟᱛᱮᱫ ᱫᱚ ᱠᱳᱱᱳ ᱞᱟᱵᱷ ᱵᱟᱹᱱᱩᱜᱼᱟ ᱪᱮᱫ ᱠᱚ ᱢᱮᱱᱟ ᱤᱧ ᱫᱚ ᱱᱤᱛᱳᱜ ᱫᱚ ᱢᱟᱱᱮ ᱠᱚᱭᱮᱠ ᱢᱟᱱᱮ ᱥᱚᱴ ᱠᱟᱴ ᱛᱮᱠᱚ ᱜᱩᱱᱟᱹᱱᱚᱜ ᱠᱟᱱᱟ ᱠᱟᱹᱴᱤᱡ ᱠᱟᱹᱴᱤᱡ ᱠᱟᱛᱷᱟ ᱛᱮ ᱡᱮ ᱤᱱᱟᱹᱜ ᱰᱷᱮᱨ ᱯᱟᱲᱦᱟᱣ ᱠᱟᱛᱮᱫ ᱡᱚᱠᱷᱚᱱ ᱤᱧ ᱢᱟᱪᱮᱛᱟ ᱱᱤ ᱵᱟᱹᱧ ᱦᱩ ᱞᱮᱱᱟ ᱛᱚ ᱤᱧ ᱫᱚ ᱪᱮᱫ ᱪᱮᱠᱟᱛᱮ ᱤᱧᱟᱹᱜ ᱡᱤᱭᱚᱱ ᱫᱚᱧ ᱠᱷᱟᱸᱰᱟᱣᱟ ᱤᱱᱟᱹᱜ ᱟᱥᱟ ᱠᱟᱛᱮᱫ ᱤᱧ ᱯᱟᱲᱦᱟᱣᱱᱟ ᱛᱚ ᱤᱧ ᱱᱩᱠᱨᱤ ᱵᱟᱹᱧ ᱧᱟᱢᱟ ᱛᱚ ᱤᱧ ᱫᱚ ᱪᱮᱠᱟᱛᱮ ᱤᱧ ᱨᱮᱱ ᱮᱨᱟᱼᱩᱨᱩ ᱜᱤᱫᱟᱹᱨᱼᱯᱤᱫᱟᱹᱨᱤᱧ ᱟᱹᱥᱩᱞ ᱠᱚᱣᱟ ᱚᱱᱟᱛᱮ ᱩᱱᱤ ᱫᱚ ᱥᱚᱴ ᱠᱟᱴ ᱛᱮ ᱡᱮ ᱩᱱᱤ ᱢᱚᱱ ᱜᱩᱱᱟᱹᱱᱚᱜ ᱛᱟᱭᱟ ᱡᱮ ᱩᱱᱤ ᱦᱟᱺᱰᱤ ᱯᱟᱹᱣᱨᱟᱹ ᱧᱩ ᱠᱟᱛᱮᱫ ᱤᱧᱟᱹᱜ ᱡᱤᱭᱚᱱᱤᱧ ᱠᱷᱟᱸᱰᱟᱣᱟ ᱟᱨ ᱤᱧᱟᱹᱜ ᱡᱤᱣᱤ ᱤᱧ ᱛᱤᱧ ᱟᱛᱛᱚᱦᱚᱛᱛᱟᱭᱟ ᱟᱫᱚ ᱱᱚᱝᱠᱟ ᱞᱮᱠᱟ ᱛᱮᱜᱤᱧ ᱢᱮᱱ ᱦᱚᱪᱚᱭᱫᱟ ᱡᱮ ᱟᱵᱚ ᱩᱱᱟᱹᱜ ᱜᱟᱱ ᱥᱟᱱᱛᱟᱞ ᱵᱚᱭᱦᱟ ᱡᱮ ᱪᱮᱫᱟᱜ ᱱᱚᱝᱠᱟ ᱫᱚ ᱵᱟᱵᱚ ᱠᱟᱹᱢᱤᱭᱟ ᱟᱵᱚ ᱦᱚᱸ ᱜᱚᱲᱚ ᱥᱚᱯᱚᱦᱚᱫ ᱨᱮᱵᱚᱱ ᱛᱟᱦᱮᱱᱟ ᱟᱨ ᱡᱟᱛᱮ ᱟᱵᱚ ᱨᱮᱱ ᱥᱚᱨᱠᱟᱨ ᱦᱚᱸ ᱟᱵᱚ ᱪᱟᱹᱠᱨᱤ ᱮᱢᱟᱣᱟᱵᱚᱱ ᱟᱨ ᱡᱟᱛᱮ ᱟᱵᱚ ᱦᱚᱸ ᱢᱚᱡᱽ ᱵᱚᱱ ᱛᱟᱦᱮᱱ ᱦᱟᱺᱰᱤ ᱯᱟᱹᱣᱨᱟᱹ ᱵᱟᱵᱚᱱ ᱧᱩᱭ ᱟᱵᱚ ᱫᱚ ᱚᱠᱟ ᱦᱤᱞᱳᱜ ᱪᱚ ᱚᱠᱟ ᱦᱤᱞᱳᱜ ᱦᱩᱭᱩᱜ ᱜᱮᱭᱟ ᱟᱫᱚ ᱚᱱᱟ ᱜᱤᱧ ᱢᱮᱱᱫᱟ ᱥᱚᱨᱠᱟᱨ ᱦᱚᱸ ᱟᱵᱚᱭ ᱵᱮᱸᱜᱮᱫ ᱟᱵᱚᱱ ᱢᱟ ᱤᱧ ᱫᱚ ᱚᱱᱟ ᱜᱤᱧ ᱢᱮᱱᱫᱟ